ᱩᱱᱠᱩ ᱟᱹᱥᱩᱞ ᱡᱤᱭᱟᱹᱞᱤ ᱠᱚ ᱞᱟᱹᱜᱤᱫ ᱛᱮ ᱵᱮᱵᱚᱥᱛᱟᱧ ᱠᱚᱨᱟᱣ ᱠᱟᱜᱼᱟ ᱡᱮ ᱩᱱᱠᱩ ᱞᱟᱹᱜᱤᱫ ᱫᱚ ᱡᱮᱢᱚᱱ ᱢᱮᱨᱚᱢ ᱟᱹᱥᱩᱞ ᱠᱚ ᱠᱷᱟᱡ ᱢᱮᱨᱚᱢ ᱟᱹᱥᱩᱞ ᱠᱚ ᱠᱷᱟᱡ ᱫᱚ ᱡᱚᱛᱚ ᱜᱮ ᱫᱚᱦᱚ ᱠᱚ ᱦᱩᱭᱩᱜᱼᱟ ᱯᱟᱹᱴᱷᱤ ᱦᱚᱸ ᱫᱚᱦᱚ ᱠᱚ ᱦᱩᱭᱩᱜᱼᱟ ᱟᱨ ᱵᱚᱫᱟ ᱦᱚᱸ ᱫᱚᱦᱚ ᱠᱚ ᱦᱩᱭᱩᱜᱼᱟ ᱱᱩᱠᱩ ᱟᱹᱥᱩᱞ ᱠᱚ ᱞᱟᱹᱜᱤᱫ ᱛᱮ ᱴᱮᱠᱱᱤᱠ ᱯᱚᱨᱛᱷᱚᱢᱚᱛᱚ ᱩᱝᱠᱩ ᱜᱩᱯᱤ ᱠᱚ ᱦᱩᱭᱩᱜᱼᱟ ᱜᱩᱯᱤ ᱠᱚ ᱞᱟᱹᱜᱤᱫ ᱢᱤᱫ ᱦᱚᱲ ᱦᱚᱲ ᱞᱟᱜᱟᱜᱼᱟ ᱟᱨ ᱥᱚᱢᱚᱭ ᱨᱮ ᱫᱟᱜ ᱧᱩᱣᱟᱠᱚ ᱦᱩᱭᱩᱜᱼᱟ ᱱᱩᱠᱩ ᱧᱮᱞ ᱠᱚ ᱦᱩᱭᱩᱜᱼᱟ ᱛᱤᱱᱟᱹᱜ ᱵᱚᱲᱚ ᱢᱮᱨᱚᱢ ᱢᱚᱡᱽ ᱛᱮᱠᱚ ᱛᱟᱦᱮᱱ ᱠᱟᱱᱟ ᱥᱮ ᱵᱟᱝ ᱥᱮ ᱥᱩᱠᱨᱤᱢ ᱟᱹᱥᱩᱞ ᱞᱮᱠᱷᱟᱡ ᱥᱩᱠᱨᱤᱢ ᱟᱹᱥᱩᱞ ᱞᱮᱠᱷᱟᱡ ᱦᱚᱸ ᱠᱷᱟᱹᱲ ᱵᱮᱱᱟᱣ ᱦᱩᱭᱩᱜᱼᱟ ᱠᱷᱟᱹᱲ ᱵᱮᱱᱟᱣ ᱦᱩᱭᱩᱜᱼᱟ ᱠᱷᱟᱹᱲ ᱨᱮᱜᱮ ᱫᱚᱦᱚ ᱠᱚ ᱦᱩᱭᱩᱜᱼᱟ ᱠᱷᱟᱹᱲ ᱠᱷᱚᱡ ᱟᱨ ᱡᱩᱫᱤ ᱰᱷᱮᱨ ᱧᱚᱜ ᱠᱚ ᱛᱟᱦᱮᱱ ᱠᱷᱟᱡ ᱫᱚ ᱜᱩᱯᱤ ᱠᱚ ᱦᱩᱭᱩᱜᱼᱟ ᱩᱱᱠᱩ ᱜᱩᱯᱤ ᱠᱚ ᱞᱟᱹᱜᱤᱫ ᱛᱮ ᱵᱟᱨᱼᱯᱮ ᱦᱚᱲ ᱞᱟᱜᱟᱜᱼᱟ ᱛᱟᱨᱯᱚᱨ ᱠᱚ ᱦᱟᱨᱟᱜᱼᱟ ᱦᱟᱨᱟ ᱠᱟᱛᱮ ᱩᱱᱠᱩ ᱦᱟᱹᱴᱭᱟᱹ ᱨᱮ ᱟᱹᱠᱷᱨᱤᱧ ᱠᱚ ᱦᱩᱭᱩᱜᱼᱟ ᱡᱟᱹᱥᱛᱤ ᱧᱚᱜ ᱞᱟᱵᱽ ᱦᱩᱭᱩᱜᱼᱟ ᱚᱱᱟᱛᱮ ᱚᱱᱠᱟ ᱛᱮᱜᱮ ᱟᱨᱦᱚᱸ ᱚᱱᱠᱟ ᱛᱮᱜᱮ ᱰᱮᱵᱽᱞᱚᱯᱢᱮᱱᱴ ᱦᱩᱭᱩᱜᱼᱟ ᱞᱟᱦᱟᱭ ᱦᱩᱭᱩᱜᱼᱟ ᱠᱟᱛᱷᱟ ᱠᱚ ᱡᱚᱛᱚ ᱚᱱᱠᱟ ᱚᱱᱠᱟ ᱵᱮᱵᱚᱥᱛᱟ ᱠᱚᱨᱟᱣ ᱦᱩᱭᱩᱜᱼᱟ ᱩᱱᱠᱩ ᱟᱹᱥᱩᱞ ᱠᱚ ᱞᱟᱹᱜᱤᱫ ᱛᱮ ᱟᱭᱢᱟ ᱨᱚᱠᱚᱢ ᱥᱤᱥᱴᱮᱢ ᱤᱫᱤᱭ ᱦᱩᱭᱩᱜᱼᱟ ᱥᱤᱢ ᱥᱩᱠᱨᱤ ᱢᱮᱨᱚᱢ ᱵᱷᱤᱰᱤ ᱚᱱᱠᱟ ᱛᱮ ᱞᱟᱦᱟ ᱠᱚ ᱦᱩᱭᱩᱜᱼᱟ ᱟᱹᱥᱩᱞ ᱫᱚ ᱟᱹᱥᱩᱞ ᱞᱮᱠᱚ ᱠᱷᱟᱡ ᱡᱚᱛᱷᱟ ᱡᱚᱛᱚ ᱩᱱᱠᱩ ᱫᱚᱦᱚ ᱨᱮᱱᱟᱜ ᱵᱮᱵᱚᱥᱛᱟ ᱠᱚᱨᱟᱣ ᱦᱩᱭᱩᱜᱼᱟ